ᱜᱤᱫᱽᱨᱟᱹ ᱫᱚ ᱯᱳᱭᱞᱳ ᱨᱮ ᱚᱞᱚᱜ ᱯᱟᱲᱦᱟᱣ ᱨᱮ ᱥᱤᱠᱷᱱᱟᱹᱛ ᱮᱢᱟᱠᱚ ᱫᱚᱨᱠᱟᱨ ᱤᱱᱟᱹ ᱯᱚᱨ ᱠᱟᱹᱢᱤ ᱪᱮᱫ ᱦᱚᱪᱚ ᱠᱚ ᱫᱚᱨᱠᱟᱨ ᱡᱮᱢᱚᱱ ᱪᱟᱥ ᱪᱟᱥ ᱟᱵᱟᱫ ᱠᱟᱹᱢᱤ ᱡᱤᱵᱽᱼᱡᱤᱭᱟᱹᱞᱤ ᱠᱚ ᱟᱹᱥᱩᱞ ᱟᱨ ᱮᱢᱟᱱ ᱟᱨ ᱠᱟᱴᱷ ᱢᱤᱥᱛᱨᱤ ᱨᱟᱡᱽ ᱢᱤᱥᱛᱨᱤ ᱟᱨᱦᱚᱸ ᱠᱤᱪᱨᱤᱡᱽ ᱵᱮᱱᱟᱣ ᱠᱚ ᱵᱤᱵᱷᱤᱱᱱᱚ ᱟᱭᱢᱟ ᱨᱚᱠᱚᱢ ᱢᱤᱞ ᱨᱮ ᱠᱟᱹᱢᱤ ᱮᱢᱟᱱ ᱛᱮᱭᱟᱜ ᱠᱚ ᱚᱠᱚᱭ ᱚᱠᱟᱴᱟᱜ ᱮ ᱠᱩᱥᱤᱭᱟᱜᱼᱟ ᱚᱱᱟ ᱠᱟᱹᱢᱤᱜᱮ ᱥᱮᱬᱟ ᱫᱚᱨᱠᱟᱨᱚᱜ ᱠᱟᱱᱟ ᱛᱚᱵᱮ ᱮᱱᱛᱮᱫ ᱩᱱᱤ ᱟᱭᱟᱜ ᱡᱤᱵᱤᱠᱟ ᱵᱟᱵᱚᱫ ᱛᱮᱭ ᱥᱮᱬᱟ ᱫᱟᱲᱮᱭᱟᱜᱼᱟ